ᱤᱧ ᱫᱚ ᱛᱤᱠᱤᱱ ᱵᱟᱠᱷᱨᱟ ᱫᱟᱠᱟ ᱛᱮᱫᱚ ᱟᱨ ᱩᱛᱩ ᱠᱚᱜᱮ ᱤᱥᱤᱱᱟ ᱚᱱᱟᱜᱮ ᱚᱲᱟᱜ ᱨᱮᱱ ᱥᱟᱱᱟᱢ ᱠᱚᱠᱚ ᱠᱩᱥᱤᱭᱟᱜᱼᱟ ᱥᱮ ᱫᱤᱱ ᱵᱮᱲᱟ ᱫᱚ ᱛᱷᱚᱲᱟ ᱫᱟᱠᱟ ᱡᱚᱢ ᱞᱮᱠᱷᱟᱡ ᱫᱚ ᱫᱤᱞ ᱫᱟᱲᱮ ᱟᱭᱠᱟᱹᱜᱼᱟ ᱫᱤᱱ ᱵᱮᱞᱟ ᱠᱟᱹᱢᱤ ᱦᱩᱭᱩᱜᱼᱟ ᱚᱱᱟ ᱠᱷᱟᱹᱛᱤᱨ ᱛᱮ ᱛᱤᱠᱤᱱ ᱵᱮᱲᱟ ᱟᱞᱮ ᱫᱚ ᱫᱟᱠᱟ ᱩᱛᱩ ᱠᱚᱜᱮ ᱞᱮ ᱡᱚᱢᱼᱟ ᱟᱨ ᱟᱭᱩᱵ ᱞᱟᱹᱜᱤᱫ ᱫᱚ ᱟᱞᱮᱫᱚ ᱪᱟ ᱠᱷᱟᱹᱡᱟᱹᱲᱤ ᱵᱤᱥᱠᱩᱴ ᱜᱤᱫᱽᱨᱟᱹ ᱠᱚᱫᱚ ᱛᱷᱚᱲᱟ ᱥᱩᱡᱤ ᱠᱚ ᱚᱱᱟ ᱠᱚᱜᱮ ᱤᱥᱤᱱ ᱠᱟᱛᱮ ᱞᱮ ᱡᱚᱢᱼᱟ ᱟᱨ ᱞᱟᱹᱴᱩ ᱦᱚᱲ ᱦᱚᱸ ᱠᱷᱟᱹᱡᱟᱹᱲᱤ ᱠᱚᱠᱚ ᱡᱚᱢᱼᱟ ᱛᱷᱚᱲᱟ ᱵᱟᱠᱷᱟᱡ ᱧᱤᱫᱟᱹ ᱵᱮᱲᱟ ᱫᱚ ᱟᱞᱮ ᱫᱟᱠᱟ ᱦᱚᱸ ᱵᱟᱞᱮ ᱡᱚᱢᱼᱟ